ᱤᱧᱟᱹᱜ ᱢᱮᱱᱛᱮ ᱱᱚᱣᱟ ᱴᱚᱞᱟ ᱨᱮᱱ ᱪᱟᱦᱮ ᱟᱵᱚ ᱥᱚᱢᱟᱡᱽ ᱨᱮᱱ ᱡᱟᱦᱟᱸ ᱛᱤᱱᱟᱹᱜ ᱵᱮᱥ ᱵᱮᱥ ᱠᱷᱮᱞᱟᱲᱤ ᱢᱮᱱᱟᱜ ᱠᱚᱣᱟ ᱩᱱᱠᱩ ᱴᱷᱮᱱ ᱥᱤᱨᱯ ᱱᱚᱰᱮ ᱢᱤᱫᱴᱤᱡ ᱢᱮᱱᱟᱜᱼᱟ ᱥᱩᱵᱤᱫᱷᱟ ᱟᱨ ᱚᱱᱠᱟ ᱛᱟᱦᱮᱸ ᱞᱟᱹᱜᱤᱫ ᱪᱮ ᱞᱟᱹᱜᱤᱫ ᱪᱮ ᱩᱱᱠᱩ ᱞᱟᱹᱜᱤᱫ ᱵᱤᱡᱽᱞᱤ ᱥᱩᱵᱤᱫᱷᱟ ᱚᱱᱟ ᱠᱚ ᱪᱮᱫ ᱦᱚᱸ ᱵᱟᱹᱱᱩᱜ ᱟᱹᱱᱤᱡ ᱤᱧᱟᱹᱜ ᱢᱮᱱᱛᱮ ᱡᱟᱦᱟᱸ ᱠᱷᱮᱞᱟᱲᱤ ᱵᱟᱦᱨᱮ ᱠᱷᱚᱱ ᱦᱤᱡᱩᱜ ᱟᱠᱚ ᱟᱨ ᱱᱚᱰᱮ ᱵᱮᱥ ᱠᱚ ᱮᱱᱮᱡᱟ ᱠᱷᱟᱱ ᱩᱱᱠᱩ ᱞᱟᱹᱜᱤᱫ ᱱᱚᱣᱟ ᱥᱩᱵᱤᱫᱷᱟ ᱡᱟᱦᱟᱸᱞᱮᱠᱟ ᱩᱱᱠᱩ ᱚᱠᱟᱨᱮᱠᱚ ᱛᱟᱦᱮᱱᱟ ᱚᱱᱟ ᱞᱟᱹᱜᱤᱫ ᱢᱤᱫᱴᱤᱡ ᱫᱚᱨᱠᱟᱨ ᱟᱜᱟᱨ ᱠᱷᱮᱹᱞ ᱡᱚᱦᱚᱜ ᱡᱟᱦᱟᱸ ᱪᱳᱴᱼᱜᱷᱟᱴ ᱦᱩᱭ ᱟᱠᱟᱱᱟ ᱠᱷᱟᱱ ᱫᱚᱨᱠᱟᱨ ᱚᱱᱟ ᱞᱟᱹᱜᱤᱫ ᱢᱤᱫᱴᱤᱡ ᱫᱚᱨᱠᱟᱨ ᱟᱨ ᱩᱱᱠᱩ ᱞᱟᱹᱜᱤᱫ ᱥᱩᱵᱤᱫᱷᱟ ᱞᱟᱹᱜᱤᱫ ᱥᱚᱪᱟᱞᱚᱭ ᱨᱮᱭᱟᱜ ᱥᱩᱵᱤᱫᱷᱟ ᱦᱚᱸ ᱫᱚᱨᱠᱟᱨ ᱟᱨ ᱩᱱᱠᱩ ᱵᱮᱥ ᱛᱮᱠᱚ ᱛᱟᱦᱮᱱ ᱢᱟ ᱩᱱᱠᱩᱣᱟᱜ ᱵᱮᱥ ᱛᱟᱦᱮᱱ ᱫᱚᱨᱠᱟᱨ ᱵᱤᱡᱽᱞᱤ ᱫᱚᱨᱠᱟᱨ ᱟᱨ ᱡᱟᱦᱟᱸᱭ ᱠᱷᱤᱞᱟᱲᱤ ᱵᱮᱥ ᱠᱚ ᱮᱱᱮᱡ ᱠᱟᱱᱟ ᱩᱱᱠᱩ ᱞᱟᱹᱜᱤᱫ ᱞᱟᱹᱜᱤᱫ ᱢᱤᱫᱴᱤᱡ ᱦᱚᱸ ᱫᱚᱨᱠᱟᱨ ᱚᱱᱟ ᱠᱚ ᱥᱩᱵᱤᱫᱷᱟ ᱤᱧᱟᱹᱜ ᱢᱮᱱᱛᱮ ᱫᱚ ᱡᱟᱨᱩᱨᱤ ᱜᱮᱭᱟ ᱱᱚᱣᱟ ᱵᱟᱹᱱᱩᱜ ᱟᱹᱱᱤᱡ ᱞᱮᱠᱤᱱ ᱡᱟᱦᱟᱸᱭ ᱵᱮᱥ ᱠᱚ ᱮᱱᱮᱡ ᱠᱟᱱᱟ ᱩᱱᱠᱩ ᱟᱜᱮ ᱵᱟᱲᱦᱟᱣ ᱞᱟᱹᱜᱤᱫ ᱱᱚᱣᱟ ᱥᱩᱵᱤᱫᱷᱟ ᱛᱟᱦᱮᱱ ᱠᱷᱟᱱ ᱩᱱᱠᱩ ᱵᱮᱥ ᱠᱚ ᱮᱱᱮᱡᱟ